ᱴᱚᱞᱟ ᱯᱟᱲᱟᱨᱮ ᱪᱤᱞᱤ ᱯᱮ ᱟᱹᱥᱩᱞ ᱠᱚᱣᱟ ᱢᱤᱨᱩ ᱪᱮᱬᱮ ᱠᱚ ᱟᱹᱥᱩᱞ ᱠᱚᱣᱟ ᱯᱚᱛᱟᱢ ᱠᱚ ᱟᱹᱥᱩᱞ ᱠᱚᱣᱟ ᱥᱮ ᱱᱩᱠᱩ ᱫᱚ ᱚᱠᱟᱨᱮ ᱠᱚ ᱛᱟᱦᱮᱱᱟ ᱵᱤᱨᱼᱵᱩᱨᱩ ᱫᱟᱨᱮ ᱪᱚᱴ ᱠᱚᱨᱮ ᱠᱚ ᱛᱟᱦᱮᱱᱟ ᱯᱟᱞᱮᱱᱚᱜ ᱟᱨ ᱪᱮᱫ ᱪᱮᱫ ᱡᱚᱢ ᱫᱚᱠᱚ ᱮᱢᱟ ᱠᱚᱣᱟ ᱡᱮ ᱚᱱᱟ ᱠᱚᱠᱚ ᱮᱢᱟ ᱠᱚᱣᱟ ᱥᱩᱭᱛᱹᱢ ᱠᱚᱠᱚ ᱮᱢᱟ ᱠᱚᱣᱟ ᱚᱱᱟ ᱠᱚᱜᱮ ᱯᱟᱞᱮᱫ ᱠᱚ ᱮᱢᱟ ᱠᱚᱣᱟ ᱱᱩᱠᱩ ᱢᱤᱨᱩ ᱪᱮᱬᱮ ᱟᱨ ᱤᱭᱟᱹ ᱫᱚ ᱦᱚᱲ ᱠᱚᱫᱚ ᱦᱮᱸ